ᱦᱮᱞᱳ ᱦᱟᱸ ᱞᱟ ᱭᱵᱤᱱ ᱜᱚᱝᱠᱮ ᱟᱹᱞᱤᱧᱥᱮ ᱟᱨ ᱟᱞᱚᱢ ᱞᱟ ᱭᱟ ᱡᱚᱛᱚ ᱠᱤᱪᱷᱩ ᱥᱩᱠ ᱥᱩᱵᱤᱫᱷᱟ ᱦᱚᱸ ᱢᱮᱱᱟᱜ ᱟ ᱠᱤᱱᱛᱩ ᱮᱭ ᱵᱟᱠᱚ ᱥᱮᱱᱚᱜ ᱠᱟᱱᱟ ᱚᱠᱚᱭᱪᱚ ᱠᱟᱹᱢᱤᱠᱚ ᱥᱮᱱᱚᱜ ᱠᱟᱱᱟ ᱯᱷᱮᱢᱞᱤ ᱯᱨᱚᱵᱽᱞᱮᱢ ᱟ ᱰᱤ ᱫᱤᱠ ᱫᱤᱭᱮ ᱥᱩᱡᱩᱜ ᱥᱩᱵᱤᱫᱷᱟ ᱦᱚᱸ ᱴᱷᱤᱠ ᱵᱟ ᱱᱩᱜᱼᱟ ᱡᱚᱢᱼᱧᱩ ᱦᱚᱸ ᱤᱥᱠᱩᱞ ᱠᱚᱨᱮ ᱴᱷᱤᱠ ᱵᱟ ᱱᱩᱜ ᱟ ᱜᱨᱟᱢ ᱚᱧᱪᱚᱞ ᱛᱚ ᱡᱚᱢᱼᱧᱩ ᱦᱚᱸ ᱴᱷᱤᱠ ᱵᱟ ᱱᱩᱜ ᱟ ᱴᱷᱤᱠ ᱢᱚᱛᱚ ᱠᱞᱟᱥ ᱦᱚᱸ ᱵᱟ ᱱᱩᱜ ᱟ ᱴᱮᱱ ᱫᱷᱟᱵᱤᱡ ᱜᱮ ᱢᱮᱱᱟᱜ ᱟ ᱮᱢᱱᱤ ᱯᱟᱲᱦᱟᱜ ᱵᱳᱭ ᱠᱷᱟᱛᱟ ᱠᱚ ᱴᱷᱤᱠ ᱜᱮᱭᱟ ᱪᱟᱞᱟᱜ ᱦᱤᱡᱩᱜ ᱦᱚᱸ ᱵᱟ ᱵᱟ ᱠᱚᱞᱮᱡ ᱠᱚᱫᱚ ᱵᱟ ᱱᱩᱜ ᱟᱠᱟᱫᱟ ᱤᱥᱠᱩᱞ ᱠᱚᱫᱚ ᱢᱮᱱᱟᱜ ᱟᱠᱟᱫᱟ ᱩᱱᱟ ᱜ ᱥᱩᱠ ᱥᱩᱵᱤᱫᱷᱟ ᱦᱚᱸ ᱵᱟ ᱱᱩᱜ ᱟᱠᱟᱫᱟ ᱪᱟᱞᱟᱜ ᱦᱤᱡᱩᱜ ᱚᱥᱩᱵᱤᱫᱷᱟ ᱜᱮᱭᱟ ᱥᱟᱺᱜᱤᱧ ᱜᱮᱭᱟ ᱛᱚ ᱟᱵᱟᱨ ᱵᱤᱨ ᱫᱤᱥᱚᱢ ᱠᱟᱱᱟ ᱛᱚ ᱚᱱᱟᱫᱚ ᱥᱟᱺᱜᱤᱧ ᱜᱮᱭᱟ ᱟᱵᱟᱨ ᱤᱥᱠᱩᱞ ᱠᱚ ᱢᱩᱥᱠᱤᱞ ᱫᱚ ᱵᱟᱝ ᱢᱩᱥᱠᱤᱞᱟ ᱯᱟᱲᱦᱟᱣ ᱠᱚᱫᱚ ᱴᱷᱤᱠ ᱜᱮᱭᱟ ᱟᱵᱟᱨ ᱱᱚᱶᱟ ᱯᱷᱮᱢᱞᱤ ᱤᱭᱟ ᱠᱚᱨᱚᱱ ᱚᱲᱟᱜ ᱨᱮᱭᱟᱜ ᱯᱚᱨᱤᱥᱛᱷᱤᱛᱤ ᱠᱷᱟᱨᱟᱯ ᱜᱮᱭᱟ ᱵᱟᱹᱵᱩ ᱠᱚ ᱠᱟᱹᱢᱤ ᱠᱚᱠᱚ ᱥᱮᱱᱚᱜ ᱠᱟᱱᱟ ᱯᱟᱲᱦᱟᱜ ᱥᱮᱫ ᱢᱚᱱᱚᱡᱳᱜᱽ ᱵᱟ ᱱᱩᱜ ᱛᱟᱠᱚᱣᱟ ᱟᱛᱳ ᱠᱷᱚᱱᱫᱚ ᱥᱟᱺᱜᱤᱧ ᱜᱮᱭᱟ ᱳᱭ ᱥᱟᱛ ᱠᱤᱞᱳᱢᱤᱴᱟᱨ ᱜᱟᱱ ᱥᱟᱛᱼᱟᱴ ᱠᱤᱞᱳᱢᱤᱴᱟᱨ ᱜᱟᱱ ᱫᱤᱱᱟ ᱢ ᱦᱤᱞᱳᱜ ᱥᱟᱭᱠᱮᱞ ᱛᱮ ᱥᱮᱱ ᱦᱩᱭᱩᱜ ᱟ ᱟᱨ ᱪᱟᱞᱟᱜ ᱦᱤᱡᱩᱜ ᱯᱨᱚᱵᱽᱞᱮᱢ ᱨᱟᱥᱛᱟ ᱠᱚᱦᱚᱸ ᱵᱟᱝ ᱴᱷᱤᱠ ᱜᱮᱭᱟ ᱵᱟᱝ ᱵᱤᱨ ᱛᱟᱞᱟ ᱠᱚᱨᱮ ᱨᱟᱥᱛᱟ ᱛᱟᱞᱟ ᱠᱚᱛᱮ ᱨᱟᱥᱛᱟ ᱟᱵᱟᱨ ᱥᱮᱬᱟ ᱜᱟ ᱰᱤ ᱦᱤᱡᱩᱜᱛᱮ ᱨᱟᱥᱛᱟ ᱠᱚ ᱡᱚᱛᱚ ᱠᱷᱟᱨᱟᱯ ᱪᱟᱵᱟ ᱟᱠᱟᱱᱟ ᱨᱟᱹᱯᱩᱫ ᱜᱮᱭᱟ ᱢᱟᱥᱴᱟᱨ ᱠᱚᱫᱚ ᱵᱷᱟᱜᱮ ᱜᱮᱭᱟ ᱠᱚ ᱩᱱᱠᱩ ᱯᱟᱲᱦᱟᱣ ᱫᱚᱠᱚ ᱯᱟᱲᱦᱟᱣ ᱠᱚᱜᱮᱭᱟ ᱢᱟᱥᱴᱟᱨ ᱠᱚᱫᱚ ᱟᱞᱮ ᱴᱚᱞᱟᱨᱮᱱ ᱜᱤᱫᱽᱨᱟ ᱯᱟᱲᱦᱟᱜ ᱞᱮᱠᱟᱱ ᱫᱚ ᱰᱮᱥᱤ ᱫᱚ ᱵᱟ ᱱᱩᱜ ᱠᱚᱣᱟ ᱮᱭ ᱠᱟ ᱴᱤᱡ ᱵᱟ ᱵᱩ ᱛᱟᱠᱚ ᱜᱮ ᱢᱮᱱᱟᱜ ᱠᱚᱣᱟ ᱮᱭ ᱱᱚᱭᱼᱫᱚᱥ ᱞᱮᱠᱟ ᱜᱮ ᱢᱮᱱᱟᱜ ᱠᱚᱣᱟ ᱠᱚᱞᱮᱡ ᱫᱚ ᱦᱟᱱᱮ ᱵᱟᱡᱟᱨ ᱥᱮᱫ ᱥᱮᱱ ᱦᱩᱭᱩᱜ ᱟ ᱛᱚ ᱟᱵᱟᱨ ᱮᱭ ᱮᱭ ᱵᱟᱹᱵᱤᱱ ᱞᱟ ᱭ ᱠᱮᱫ ᱛᱤᱱᱟ ᱜ ᱱᱚᱭᱼᱫᱚᱥ ᱠᱤᱞᱳᱢᱤᱴᱟᱨ ᱥᱟᱺᱜᱤᱧ ᱫᱚ ᱥᱟᱺᱜᱤᱧ ᱜᱮᱭᱟ ᱵᱟᱥ ᱥᱟᱵ ᱦᱩᱭᱩᱜ ᱟ ᱟᱵᱟᱨ ᱵᱟᱥ ᱠᱚᱦᱚᱸ ᱴᱷᱤᱠ ᱢᱚᱛᱚ ᱵᱟᱱᱩᱜ ᱟ ᱛᱚ ᱡᱮ ᱴᱟᱭᱤᱢ ᱨᱮᱢ ᱥᱮᱴᱮᱨᱟ ᱥᱟᱱᱛᱟᱞᱤ ᱯᱟᱲᱦᱟᱜ ᱨᱮᱱᱟᱜ ᱵᱮᱵᱚᱥᱛᱷᱟ ᱠᱚ ᱢᱮᱱᱟᱜ ᱟᱠᱟᱫᱟ ᱚᱞᱪᱤᱠᱤ ᱠᱚᱠᱚ ᱪᱮᱫ ᱵᱟᱲᱟᱭᱮᱫᱟ ᱠᱟ ᱴᱤᱡ ᱠᱷᱚᱱ ᱠᱚ ᱪᱮᱫ ᱟᱠᱚ ᱠᱟᱱᱟ ᱚᱞ ᱪᱤᱠᱤ ᱫᱚ ᱥᱟᱱᱛᱷᱟᱞᱤ ᱯᱟᱲᱦᱟᱜ ᱠᱚᱫᱚ ᱵᱷᱟᱜᱮ ᱜᱮᱭᱟ ᱵᱳᱭ ᱠᱚᱫᱚ ᱵᱟᱝ ᱧᱟᱢᱚᱜ ᱠᱟᱱᱟ ᱟᱵᱟᱨ ᱩᱱᱟ ᱜ ᱵᱟᱝ ᱯᱷᱮᱭᱞᱟᱣ ᱜᱮᱭᱟ ᱛᱚ ᱱᱚᱣᱟ ᱚᱞ ᱪᱤᱠᱤ ᱫᱚ ᱡᱷᱚᱛᱚ ᱡᱟᱭᱜᱟ ᱫᱚ ᱵᱟᱠᱚ ᱯᱟᱲᱦᱟᱣ ᱠᱮᱜᱮᱭᱟ ᱠᱚᱭᱮᱠᱴᱤ ᱡᱟᱭᱜᱟ ᱠᱚᱨᱮ ᱠᱚ ᱯᱟᱲᱦᱟᱣ ᱠᱚᱣᱟ ᱪᱮᱫᱟᱜ ᱥᱮ ᱵᱳᱭ ᱠᱚ ᱵᱮᱥᱤ ᱵᱟᱝ ᱯᱨᱚᱪᱚᱞᱤᱛᱚ ᱜᱮᱭᱟ ᱧᱟᱢᱫᱚ ᱧᱟᱢᱚᱜ ᱠᱟᱱ ᱜᱮᱭᱟ ᱯᱟᱸᱡᱟ ᱞᱮᱠᱷᱟᱱ ᱫᱚᱢ ᱧᱟᱢᱚᱜ ᱠᱟᱱᱜᱮᱭᱟ ᱦᱟ ᱵᱟ ᱦᱟᱸ ᱴᱷᱤᱠ ᱜᱮᱭᱟ ᱜᱚᱝᱠᱮ